ᱦᱮᱞᱳ ᱦᱟᱞᱳ ᱢᱮᱱᱫᱟ ᱧ ᱰᱟᱠᱛᱟᱨ ᱥᱚᱯᱱᱟᱢ ᱞᱟ ᱭᱮᱫᱟ ᱚᱻ ᱚ ᱤᱧ ᱱᱚᱣᱟ ᱠᱷᱟᱱᱫᱟᱨ ᱰᱟᱝᱜᱟ ᱡᱟᱜᱽᱱᱟ ᱴᱚᱞᱟ ᱠᱷᱚᱡ ᱢᱩᱞᱤᱱᱟᱧ ᱞᱟ ᱭᱮᱫᱟ ᱩᱸ ᱢᱮᱱᱮᱫ ᱛᱟᱦᱮᱱᱟᱹᱧ ᱤᱧ ᱵᱟᱲᱟᱭ ᱥᱟᱱᱟᱧ ᱠᱟᱱᱟ ᱱᱟᱣᱟ ᱯᱚᱪᱷᱤᱢ ᱵᱚᱝᱜᱚ ᱥᱟᱱᱛᱟᱞ ᱠᱚ ᱪᱮᱫ ᱞᱮᱠᱟ ᱠᱟᱛᱮᱫ ᱠᱚ ᱨᱟᱱ ᱵᱮᱥᱳᱜ ᱟ ᱦᱮᱸ ᱦᱮᱸ ᱦᱮᱸ ᱦᱮᱸ ᱦᱮᱸ ᱦᱮᱸ ᱥᱟᱱᱛᱟᱞ ᱦᱚᱲᱫᱚ ᱨᱮᱸᱜᱮᱡ ᱱᱟᱪᱟᱨ ᱜᱮᱭᱟ ᱠᱚᱛᱚ ᱟᱫᱚ ᱚᱱᱟᱛᱮ ᱥᱮᱫᱟᱭ ᱡᱩᱜᱽ ᱠᱷᱚᱱ ᱚᱱᱟ ᱨᱮᱦᱮᱫ ᱨᱟᱱ ᱡᱚᱢ ᱡᱚᱢ ᱛᱮᱜᱮᱠᱚ ᱦᱟᱲᱟ ᱵᱩᱨᱩ ᱟᱠᱟᱱᱟ ᱚᱱᱟᱛᱮ ᱚᱱᱟᱜᱮᱠᱚ ᱯᱟ ᱛᱤᱭᱟ ᱣᱟᱜ ᱜᱮᱭᱟ ᱯᱟ ᱛᱤᱭᱟ ᱣ ᱫᱚ ᱟᱫᱚ ᱛᱷᱚᱲᱟ ᱵᱟᱲᱟᱭ ᱥᱟᱱᱟᱧ ᱠᱟᱱᱟ ᱩᱸ ᱦᱟᱸ ᱦᱟᱸ ᱦᱟᱸ ᱰᱟᱠᱛᱟᱨ ᱵᱟ ᱵᱩ ᱛᱟᱦᱚᱞᱮ ᱰᱟᱠᱛᱟᱨ ᱥᱚᱯᱱᱟ ᱛᱟᱦᱚᱞᱮᱧ ᱢᱮᱱᱮᱫ ᱠᱟᱱ ᱤᱭᱟ ᱚᱱᱟ ᱞᱟ ᱴᱩ ᱞᱟ ᱴᱩ ᱤᱭᱟ ᱦᱚᱥᱯᱤᱴᱟᱞ ᱠᱚᱨᱮ ᱠᱚ ᱚᱯᱟᱨᱮᱥᱚᱱᱚᱜ ᱫᱚ ᱚᱱᱟᱫᱚ ᱪᱤᱠᱟ ᱛᱮ ᱦᱩᱭᱩᱜ ᱟ ᱚ ᱟᱪᱪᱷᱟ

ᱦᱩᱸ ᱚᱻ ᱟᱪᱪᱷᱟ ᱟᱪᱪᱷᱟ ᱚᱻ ᱚᱻ ᱚᱱᱟᱜᱮ ᱵᱟᱲᱟᱭ ᱥᱟᱱᱟᱧ ᱠᱟᱱ ᱛᱟᱦᱮᱱᱟ ᱪᱮᱫᱟᱜ ᱥᱮ ᱦᱚᱲᱫᱚ ᱟ ᱰᱤ ᱥᱚᱨᱠᱟᱨ ᱵᱟᱝᱠᱷᱟᱱ ᱫᱚ ᱪᱤᱠᱟ ᱛᱮᱠᱚ ᱞᱟᱦᱟᱜ ᱟ ᱦᱚᱲᱫᱚ ᱟ ᱰᱤ ᱠᱚ ᱨᱮᱸᱜᱮᱡ ᱱᱟᱪᱟᱨ ᱜᱮᱭᱟ ᱵᱟᱝ ᱞᱟ ᱴᱩ ᱞᱟ ᱴᱩ ᱚᱯᱨᱮᱥᱚᱱ ᱠᱚᱫᱚ ᱴᱟᱠᱟ ᱯᱩᱭᱥᱟᱹ ᱚᱱᱠᱟ ᱠᱷᱚᱨᱪᱟ ᱞᱮᱠᱟ ᱵᱟ ᱱᱩᱜ ᱟᱠᱟᱫ ᱛᱟᱠᱚᱣᱟ ᱥᱮ

ᱦᱟᱸ ᱦᱟᱸ ᱴᱷᱤᱠ ᱜᱮᱭᱟ ᱥᱚᱯᱱᱟ ᱰᱟᱠᱛᱟᱨ ᱟᱢᱮᱢ ᱞᱟ ᱭᱟ ᱫᱤᱧᱟ ᱟᱭᱢᱟ ᱟᱭᱢᱟ ᱥᱟᱨᱦᱟᱣ ᱴᱷᱤᱠ ᱜᱮᱭᱟ ᱫᱚᱦᱚᱭᱮᱫᱟ ᱧ